ᱡᱟᱦᱟᱸ ᱯᱩᱛᱷᱤᱧ ᱦᱟᱛᱟᱣ ᱞᱮᱫᱟ ᱚᱱᱟ ᱯᱩᱛᱷᱤ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱨᱮ ᱦᱟᱯᱲᱟᱢ ᱠᱚᱣᱟᱜ ᱠᱟᱛᱷᱟ ᱚᱱᱟᱨᱮ ᱚᱱᱚᱞᱤᱭᱟᱹ ᱢᱟᱨᱮ ᱦᱟᱯᱲᱟᱢ ᱠᱚᱣᱟᱜ ᱠᱟᱛᱷᱟᱭ ᱚᱞ ᱥᱚᱫᱚᱨ ᱟᱠᱟᱫ ᱨᱮᱦᱚᱸ ᱠᱤᱪᱷᱩ ᱜᱟᱱ ᱠᱟᱛᱷᱟ ᱚᱸᱰᱮ ᱵᱟᱭ ᱛᱩᱞᱟᱹᱣ ᱫᱚᱦᱚ ᱫᱟᱲᱮ ᱠᱟᱫᱟ ᱢᱟᱨᱮ ᱦᱟᱯᱲᱟᱢ ᱠᱚᱣᱟᱜ ᱠᱤᱪᱷᱩᱜᱟᱱ ᱡᱤᱱᱤᱥ ᱡᱟᱦᱟᱸ ᱛᱟᱦᱮᱸ ᱠᱟᱱᱟ ᱮᱴᱟᱜ ᱦᱚᱲᱴᱷᱮᱱ ᱥᱮ ᱢᱟᱨᱮ ᱦᱟᱯᱲᱟᱢ ᱠᱚᱴᱷᱮᱱ ᱟᱸᱡᱚᱢ ᱠᱟᱛᱮᱧ ᱡᱟᱦᱟᱧ ᱟᱸᱡᱚᱢ ᱟᱠᱟᱫᱟ ᱚᱱᱟ ᱚᱱᱟ ᱯᱩᱛᱷᱤᱨᱮ ᱵᱟᱭ ᱩᱪᱷᱟᱹᱱ ᱟᱠᱟᱫᱟ ᱱᱚᱶᱟ ᱩᱪᱷᱟᱹᱱ ᱞᱮᱠᱷᱟᱱ ᱟᱹᱰᱤ ᱱᱟᱯᱟᱭ ᱦᱩᱭ ᱠᱚᱜᱼᱟ